ᱦᱮᱸ ᱦᱮᱞᱳ ᱡᱚᱦᱟᱨ ᱜᱮ ᱜᱚᱢᱠᱮ ᱞᱟᱹᱭ ᱢᱮ ᱦᱳᱭᱼᱦᱳᱭ ᱤᱧᱜᱮ ᱢᱟ ᱞᱟᱹᱭᱢᱮ ᱪᱮᱫ ᱠᱟᱛᱷᱟ ᱟᱪᱪᱷᱟᱼᱟᱪᱪᱷᱟ ᱡᱚᱢᱟᱜ ᱢᱟ ᱟᱹᱰᱤ ᱟᱢᱫᱟᱜᱮ ᱢᱮᱱᱟᱜ ᱠᱟᱫᱟ ᱢᱮᱱᱠᱷᱟᱱ ᱟᱢ ᱱᱤᱛᱚᱜ ᱪᱮᱫ ᱞᱮᱠᱟᱱᱟᱜ ᱡᱚᱢᱟᱜ ᱮᱢ ᱠᱷᱚᱡᱽ ᱠᱟᱱᱟ ᱦᱳᱭ ᱟᱹᱰᱤ ᱟᱢᱫᱟ ᱟᱭᱴᱮᱢᱜᱮ ᱢᱮᱱᱟᱜ ᱠᱟᱫᱟ ᱱᱤᱛᱚᱜ ᱡᱮᱢᱚᱱ ᱥᱮᱛᱟᱜᱨᱮ ᱢᱮᱱᱟᱜ ᱠᱟᱫᱟ ᱨᱩᱴᱤ ᱦᱚᱸ ᱧᱟᱢᱚᱜ ᱜᱮᱭᱟ ᱤᱱᱟᱹ ᱥᱟᱶᱛᱮ ᱪᱚᱯ ᱟᱨ ᱠᱷᱟᱹᱡᱟᱲᱤ ᱦᱚᱸ ᱧᱟᱢᱚᱜ ᱜᱮᱭᱟ ᱥᱟᱶᱛᱮ ᱜᱷᱩᱱᱜᱽᱱᱤ ᱦᱚᱸ ᱤᱱᱟᱹ ᱥᱟᱶᱛᱮ ᱡᱩᱫᱤᱢ ᱞᱟᱹᱭ ᱠᱷᱟᱱ ᱫᱚ ᱪᱟᱣᱢᱤᱱ ᱦᱚᱸ ᱵᱮᱱᱟᱣ ᱟᱢ ᱦᱩᱭᱩᱜᱼᱟ ᱤᱱᱟᱹ ᱥᱟᱶᱛᱮ ᱫᱟᱠᱟ ᱛᱟᱦᱚᱞᱮ ᱫᱟᱠᱟ ᱦᱚᱸ ᱵᱮᱱᱟᱣ ᱟᱢ ᱦᱩᱭᱩᱜᱼᱟ ᱚᱱᱠᱟᱜᱮ ᱟᱹᱰᱤ ᱟᱢᱫᱟ ᱟᱭᱴᱮᱢ ᱢᱮᱱᱟᱜ ᱠᱟᱜᱼᱟ ᱛᱟᱦᱚᱞᱮ ᱟᱢ ᱚᱠᱟᱴᱟᱢ ᱠᱷᱚᱡᱽ ᱠᱟᱱᱟ ᱚᱱᱟ ᱦᱤᱥᱟᱹᱵᱽᱛᱮ ᱤᱧᱦᱚᱸ ᱟᱢᱤᱧ ᱮᱢ ᱫᱟᱲᱮᱭᱟᱢᱟ ᱦᱳᱭ ᱥᱮ ᱦᱳᱭ ᱡᱚᱫᱤ ᱫᱟᱠᱟ ᱡᱚᱢ ᱞᱟᱹᱭᱟ ᱛᱟᱦᱚᱞᱮ ᱫᱟᱠᱟ ᱡᱚᱢ ᱨᱮᱱᱟᱜ ᱜᱚᱱᱚᱝ ᱱᱤᱛᱚᱜ ᱪᱟᱞᱟᱜ ᱠᱟᱱᱟ ᱛᱤᱨᱤᱥ ᱴᱟᱠᱟ ᱤᱱᱟᱹ ᱥᱟᱶᱛᱮ ᱡᱚᱫᱤᱢ ᱞᱟᱹᱭᱟ ᱠᱷᱟᱹᱡᱟᱲᱤ ᱟᱨ ᱜᱷᱩᱜᱽᱱᱤ ᱛᱟᱦᱚᱞᱮ ᱤᱱᱟᱹ ᱫᱚ ᱦᱩᱭᱩᱜ ᱠᱟᱱᱟ ᱠᱩᱲᱤ ᱴᱟᱠᱟ ᱚᱱᱠᱟᱜᱮ ᱡᱚᱫᱤ ᱪᱟᱣᱢᱤᱱ ᱮᱢ ᱡᱚᱢᱟ ᱪᱟᱣᱢᱤᱱ ᱨᱮᱱᱟᱜ ᱫᱚ ᱦᱩᱭᱩᱜ ᱠᱟᱱᱟ ᱯᱚᱧᱪᱟᱥ ᱴᱟᱠᱟ ᱯᱮᱞᱮᱴ ᱱᱚᱝᱠᱟᱜᱮ ᱟᱢ ᱚᱠᱟᱴᱟᱜ ᱮᱢ ᱠᱷᱚᱡᱽ ᱠᱟᱱᱟ ᱚᱱᱟᱴᱟᱜ ᱞᱟᱹᱭᱢᱮ ᱮᱱᱰᱮ ᱠᱷᱟᱱ ᱚᱱᱠᱟ ᱢᱚᱛᱚ ᱱᱚᱰᱮᱧ ᱞᱟᱹᱭ ᱠᱚᱣᱟ ᱚ ᱚᱠᱟᱴᱟᱜ ᱜᱚᱱᱚᱝ ᱰᱷᱮᱨ ᱧᱚᱜ ᱮᱢ ᱵᱩᱡᱽᱫᱟ ᱜᱚᱢᱠᱮ ᱛᱟᱦᱞᱮ ᱟᱢᱜᱮ ᱞᱟᱹᱭᱢᱮ ᱮᱱᱰᱮ ᱠᱷᱟᱱ ᱪᱟᱣᱢᱤᱱ ᱨᱮᱱᱟᱜ ᱟᱪᱪᱷᱟ ᱛᱤᱱᱟᱹᱜ ᱮᱢ ᱛᱤᱱᱟᱹᱜ ᱮᱢ ᱫᱟᱲᱮᱭᱟᱜ ᱞᱮᱠᱟᱢ ᱟᱹᱭᱠᱟᱹᱣᱫᱟ ᱟᱪᱪᱷᱟ ᱛᱤᱨᱤᱥ ᱴᱟᱠᱟ ᱟᱫᱚ ᱧᱮᱞᱢᱮ ᱜᱚᱢᱠᱮ ᱟᱢᱦᱚᱸ ᱫᱟᱬᱟᱱ ᱮᱢ ᱦᱮᱡ ᱠᱟᱱᱟ ᱤᱧᱦᱚᱸ ᱱᱚᱰᱮ ᱱᱚᱣᱟ ᱠᱚ ᱵᱮᱵᱥᱟᱭᱮᱫᱟᱹᱧ ᱛᱟᱦᱚᱞᱮ ᱤᱧ ᱦᱚᱛᱚ ᱧᱮᱞ ᱦᱩᱭᱩᱜ ᱛᱤᱧᱟ ᱛᱟᱦᱚᱞᱮ ᱟᱢᱟᱜ ᱥᱩᱵᱤᱫᱷᱟ ᱞᱟᱹᱜᱤᱫ ᱜᱮ ᱟᱢ ᱟᱜᱮ ᱞᱟᱹᱭ ᱢᱮ ᱤᱧ ᱟᱨᱚ ᱯᱚᱧᱪᱟᱥ ᱴᱟᱠᱟᱧ ᱞᱟᱹᱭ ᱞᱮᱫᱟ ᱛᱟᱦᱚᱞᱮ ᱚᱸᱰᱮ ᱤᱧ ᱜᱮᱞ ᱴᱟᱠᱟᱧ ᱠᱟᱹᱣᱰᱤ ᱟᱨᱠᱤ ᱠᱚᱢ ᱫᱟ ᱛᱟᱦᱞᱮ ᱟᱢ ᱚᱸᱰᱮ ᱯᱳᱱ ᱜᱮᱞ ᱴᱟᱠᱟᱛᱮ ᱛᱟᱦᱚᱞᱮ ᱟᱢ ᱮᱢᱚᱜ ᱢᱮ ᱦᱳᱭᱥᱮ ᱵᱟᱱᱟ ᱦᱚᱲᱟᱜ ᱜᱮ ᱱᱟᱯᱟᱭᱚᱜᱼᱟ ᱦᱳᱭᱼᱦᱳᱭ ᱟᱨ ᱤᱱᱟᱹ ᱥᱟᱶᱛᱮ ᱧᱟᱢᱚᱜᱼᱟ ᱡᱚᱫᱤ ᱛᱟᱦᱮᱱ ᱞᱟᱹᱜᱤᱫ ᱮᱢ ᱞᱟᱹᱭᱫᱟ ᱱᱚᱰᱮ ᱛᱟᱦᱮᱱ ᱞᱟᱹᱜᱤᱫ ᱦᱚᱸ ᱵᱷᱮᱜᱟᱨ ᱵᱷᱟᱵᱛᱮ ᱵᱮᱵᱚᱥᱛᱷᱟ ᱦᱩᱭ ᱠᱟᱱᱟ ᱟᱨ ᱤᱱᱟᱹ ᱥᱟᱶᱛᱮ ᱢᱮᱱᱟᱜ ᱠᱟᱫᱟ ᱛᱟᱦᱮᱱ ᱠᱚᱣᱟᱜ ᱡᱟᱸᱦᱟ ᱠᱚ ᱞᱟᱹᱠᱛᱤᱭᱟ ᱞᱮᱴᱨᱤᱝ ᱵᱟᱛᱦᱨᱩᱢ ᱛᱩᱯᱩᱱ ᱞᱟᱹᱜᱤᱫ ᱟᱨ ᱮᱥᱤ ᱢᱮᱱᱟᱜ ᱠᱟᱫᱟ ᱮᱥᱤ ᱱᱚᱱ ᱮᱥᱤ ᱟᱢ ᱡᱟᱸᱦᱟᱢ ᱠᱷᱚᱡᱟ ᱚᱱᱟ ᱢᱮᱱᱟᱜ ᱠᱟᱫᱟ ᱛᱟᱦᱚᱞᱮ ᱟᱞᱮ ᱟᱹᱰᱤᱜᱟᱱ ᱚᱱᱠᱟᱱᱟᱜ ᱥᱩᱵᱤᱫᱷᱟᱞᱮ ᱫᱚᱦᱚ ᱠᱟᱫᱟ ᱚᱱᱟ ᱠᱷᱟᱹᱛᱤᱨ ᱟᱢ ᱡᱚᱫᱤ ᱥᱩᱡᱳᱜ ᱥᱩᱵᱤᱫᱷᱟᱢ ᱦᱟᱛᱟᱣ ᱞᱟᱹᱜᱤᱫᱚᱜ ᱠᱟᱱᱟ ᱛᱟᱦᱚᱞᱮ ᱞᱟᱹᱭ ᱫᱟᱲᱮᱭᱟᱜ ᱟᱢ ᱢᱤᱫ ᱧᱤᱫᱟᱹ ᱛᱟᱦᱮᱱ ᱞᱟᱹᱜᱤᱫ ᱫᱚ ᱠᱟᱹᱣᱰᱤ ᱞᱟᱜᱟᱜᱼᱟ ᱮᱜ ᱚᱠᱟᱴᱟᱜ ᱨᱩᱢ ᱟᱨᱠᱤ ᱟᱢᱮᱢ ᱦᱟᱛᱟᱣᱟ ᱮᱥᱤ ᱢᱮᱥᱟ ᱠᱟᱛᱮᱢ ᱦᱟᱛᱟᱣᱟ ᱥᱮ ᱱᱚᱱ ᱮᱥᱤ ᱢᱮᱥᱟ ᱠᱟᱛᱮᱢ ᱦᱟᱛᱟᱣᱟ ᱡᱚᱫᱤ ᱮᱥᱤ ᱢᱮᱥᱟ ᱠᱟᱛᱮᱢ ᱦᱟᱛᱟᱣᱟ ᱛᱟᱦᱚᱞᱮ ᱢᱤᱫ ᱧᱤᱫᱟᱹᱨᱮ ᱚᱱᱟ ᱯᱟᱲᱟᱜ ᱠᱟᱱ ᱛᱟᱢᱟ ᱦᱟᱡᱟᱨ ᱴᱟᱠᱟ ᱟᱨ ᱡᱚᱫᱤ ᱱᱚᱱ ᱮᱥᱤᱢ ᱦᱟᱛᱟᱣᱟ ᱛᱟᱦᱚᱞᱮ ᱚᱱᱟ ᱯᱟᱲᱟᱜ ᱠᱟᱱ ᱛᱟᱢᱟ ᱪᱷᱚᱥᱚ ᱴᱟᱠᱟ ᱛᱟᱦᱚᱞᱮ ᱢᱟ ᱩᱭᱦᱟᱹᱨ ᱢᱮ ᱟᱢ ᱚᱠᱟᱴᱟᱜ ᱮᱢ ᱦᱟᱛᱟᱣᱟ ᱦᱮᱸ ᱚᱱᱟ ᱢᱟ ᱦᱮᱸᱜᱮ ᱞᱟᱦᱟ ᱛᱮᱫᱚ ᱦᱩᱭᱩᱜ ᱠᱟᱱ ᱛᱟᱸᱦᱮᱜ ᱜᱮ ᱢᱮᱱᱠᱷᱟᱱ ᱱᱤᱛᱚᱜ ᱫᱚ ᱡᱩᱜᱽ ᱦᱚᱸ ᱵᱚᱫᱚᱞ ᱪᱟᱞᱟᱜ ᱠᱟᱱᱟ ᱱᱤᱛᱚᱜ ᱫᱚ ᱱᱚᱜᱼᱚᱭ ᱯᱩᱡᱟᱹ ᱨᱮᱱᱟᱜ ᱚᱯᱷ ᱦᱚᱸ ᱦᱮᱡ ᱠᱟᱱᱟ ᱦᱚᱲᱠᱚ ᱟᱢᱫᱟ ᱟᱢᱫᱟ ᱛᱟᱸᱦᱮᱱ ᱠᱚ ᱦᱤᱡᱩᱜ ᱠᱟᱱᱟ ᱛᱟᱦᱞᱮ ᱟᱞᱮ ᱛᱚ ᱟᱞᱮᱭᱟᱜ ᱵᱮᱵᱥᱟ ᱧᱮᱞ ᱧᱮᱞ ᱦᱩᱭᱩᱜ ᱛᱟᱞᱮᱭᱟ ᱚᱱᱟ ᱦᱤᱥᱟᱹᱵᱽ ᱛᱮ ᱫᱚᱢᱮ ᱫᱚᱦᱟᱜ ᱵᱟᱹᱧ ᱞᱟᱹᱭ ᱠᱟᱫᱟ ᱮᱜ ᱢᱳᱴᱟᱢᱩᱴᱤ ᱴᱷᱤᱠ ᱨᱮᱱᱟᱜ ᱜᱤᱧ ᱞᱟᱹᱭ ᱠᱟᱫᱟ ᱮᱜ ᱟᱢ ᱤᱭᱟᱹ ᱫᱚ ᱴᱷᱤᱠ ᱜᱮᱭᱟ ᱠᱳᱱᱳ ᱮᱸᱴᱠᱮᱴᱚᱲᱮ ᱵᱟᱝ ᱦᱩᱭᱩᱜ ᱛᱟᱢᱟ ᱱᱤᱭᱟᱹ ᱫᱚ ᱦᱤᱥᱟᱹᱵᱽ ᱨᱮᱭᱟᱜ ᱥᱩᱢᱩᱱ ᱞᱟᱹᱭ ᱠᱟᱜ ᱢᱮᱭᱟ ᱢᱟ ᱮᱱᱠᱷᱟᱱ ᱩᱭᱦᱟᱹᱨ ᱵᱷᱟᱵᱽᱱᱟ ᱠᱟᱛᱮᱜ ᱞᱟᱹᱭᱢᱮ ᱱᱚᱝᱠᱟᱧ ᱞᱟᱹᱭ ᱠᱮᱜ ᱮᱥᱤ ᱵᱟᱠᱷᱟᱨᱟᱢ ᱛᱟᱱᱦᱮᱱ ᱠᱷᱟᱱ ᱫᱚ ᱦᱟᱡᱟᱨ ᱴᱟᱠᱟ ᱟᱨ ᱱᱚᱱ ᱮᱥᱤ ᱨᱮᱢ ᱛᱟᱦᱮᱱ ᱠᱷᱟᱱ ᱫᱚ ᱪᱷᱚᱥᱚ ᱴᱟᱠᱟ ᱦᱮᱸ ᱦᱳᱭ ᱢᱟ ᱛᱟᱦᱚᱞᱮ